ᱟᱞᱮ ᱥᱩᱨ ᱨᱮ ᱵᱟᱨᱚᱫᱩᱣᱟᱹᱨ ᱦᱟᱹᱴᱭᱟᱹᱨᱮ ᱟᱹᱰᱤ ᱞᱮᱠᱟᱱ ᱥᱚᱵᱡᱤ ᱩᱛᱩᱛᱮᱭᱟᱜ ᱡᱚᱛᱚᱞᱮᱠᱟᱱ ᱡᱤᱱᱤᱥᱜᱤ ᱧᱟᱢᱚᱜ ᱠᱟᱱᱟ ᱟᱭᱢᱟ ᱠᱷᱩᱪᱨᱟᱹ ᱯᱟᱭᱠᱟᱨᱤ ᱡᱤᱱᱤᱥᱜᱤ ᱧᱟᱢᱚᱜ ᱠᱟᱱᱟ ᱚᱸᱰᱮ ᱠᱷᱚᱡᱜᱮ ᱞᱮ ᱵᱟᱡᱟᱨ ᱵᱟᱲᱟᱭᱫᱟ ᱫᱟᱢᱠᱚ ᱦᱚᱸ ᱴᱷᱤᱠᱴᱷᱟᱠ ᱜᱮᱭᱟ ᱴᱷᱤᱠᱴᱷᱟᱠ ᱫᱚ ᱟᱨ ᱩᱛᱩ ᱵᱩᱞᱩᱝ ᱥᱩᱱᱩᱢ ᱢᱟᱹᱨᱤᱪ ᱯᱮᱸᱭᱟᱡᱽ ᱡᱚᱛᱚ ᱨᱮᱱᱟᱜ ᱫᱟᱢᱜᱮ ᱵᱟᱲᱦᱟᱣ ᱠᱟᱱᱟ ᱪᱮᱫᱟᱜ ᱡᱮ ᱟᱹᱰᱤᱟᱴ ᱯᱟᱭᱥᱟᱠᱩ ᱴᱟᱠᱟᱠᱩ ᱞᱟᱜᱟᱜ ᱠᱟᱱᱟ ᱱᱮᱛᱟᱨ ᱥᱟᱦᱟᱨ ᱠᱤᱨᱤᱧ ᱟᱨ ᱫᱟᱜ ᱮᱫᱛᱮᱭ ᱥᱮ ᱥᱤᱛᱩᱝ ᱮᱫᱛᱮᱭ ᱯᱷᱚᱥᱚᱞᱠᱚ ᱱᱚᱥᱴᱚᱜ ᱠᱟᱱᱟ ᱚᱱᱟᱛᱮ ᱥᱟᱸᱦᱟᱨ ᱞᱟᱜᱟᱜ ᱠᱟᱱᱟ ᱵᱟᱲᱜᱤᱨᱮ ᱟᱨ ᱢᱚᱡᱽ ᱛᱮᱠᱚ ᱦᱩᱭᱩᱪᱚᱭᱫᱟ ᱟᱨ ᱵᱟᱝ ᱦᱩᱭᱞᱮᱱ ᱠᱷᱟᱡ ᱢᱟ ᱵᱟᱝ ᱦᱩᱭᱪᱚ ᱞᱮᱠᱷᱟᱡ ᱢᱟ ᱵᱟᱝ ᱨᱟᱠᱟᱯᱚᱜ ᱠᱟᱱᱟ ᱚᱱᱟ ᱤᱭᱟᱹᱛᱮ ᱚᱱᱟ ᱩᱛᱩ ᱵᱩᱞᱩᱝ ᱥᱩᱱᱩᱢᱠᱚ ᱦᱚᱸ ᱟᱹᱰᱤᱟᱴ ᱫᱟᱢ ᱟᱠᱟᱱᱟ ᱟᱨ ᱚᱱᱟᱛᱮ ᱚᱠᱚᱭ ᱠᱩᱣᱟᱜ ᱯᱟᱭᱥᱟ ᱴᱟᱠᱟ ᱢᱮᱱᱟᱜ ᱡᱟᱹᱥᱛᱤᱧᱚᱜ ᱩᱱᱠᱩ ᱠᱩᱫᱚ ᱚᱱᱞᱟᱭᱤᱱ ᱠᱷᱚᱡᱠᱩ ᱥᱚᱯᱤᱝᱫᱟ ᱩᱱᱠᱩ ᱞᱟ ᱜᱤᱫ ᱫᱚ ᱚᱱᱞᱟᱭᱤᱱ ᱥᱚᱯᱤᱝᱫᱚ ᱵᱷᱟᱜᱮ ᱜᱮᱭᱟ ᱟᱨ ᱚᱠᱚᱭᱠᱩ ᱞᱟᱹᱜᱤᱫ ᱫᱚ ᱪᱟᱞᱟᱣ ᱠᱟᱛᱮ ᱵᱟᱡᱟᱨ ᱨᱮ ᱠᱷᱩᱪᱨᱟᱹ ᱛᱷᱚᱲᱟ ᱛᱷᱚᱲᱟᱛᱮ ᱠᱤᱨᱤᱧ ᱦᱚᱸ ᱵᱷᱟᱜᱮ ᱜᱮᱭᱟ ᱪᱮᱫᱟᱜ ᱡᱮ ᱡᱳᱱ ᱠᱟᱹᱢᱤ ᱠᱟᱛᱮ ᱛᱤᱱᱟᱹᱜ ᱯᱟᱭᱥᱟᱢ ᱧᱟᱢ ᱢᱤᱫᱦᱚᱲ ᱤᱱᱟᱹᱛᱤᱜᱤ ᱡᱚᱛᱚ ᱥᱮᱫ ᱪᱟᱞᱟᱜ ᱞᱟᱜᱟᱜ ᱠᱟᱱᱟ ᱚᱱᱟ ᱚᱱᱟᱛᱮ ᱠᱷᱩᱪᱨᱟᱹ ᱯᱟᱭᱠᱟᱨᱤ ᱫᱚ ᱵᱷᱟᱜᱮ ᱜᱮᱭᱟ ᱤᱱᱟᱹ ᱯᱟᱭᱥᱟ ᱛᱮᱜᱮ ᱡᱚᱛᱚᱣᱟᱜ ᱥᱟᱣᱫᱟᱭ ᱞᱟᱜᱟᱜ ᱠᱟᱱᱟ ᱟᱨ ᱚᱠᱚᱭᱠᱩ ᱫᱚ ᱴᱟᱠᱟ ᱯᱟᱭᱥᱟ ᱡᱟᱹᱥᱛᱤ ᱦᱮᱱᱟᱜ ᱛᱟᱠᱚ ᱩᱝᱠᱩ ᱞᱟᱹᱜᱤᱫ ᱫᱚ ᱚᱱᱞᱟᱭᱤᱱ ᱥᱚᱯᱤᱝᱦᱚᱸ ᱵᱷᱟᱜᱮ ᱜᱮᱭᱟ ᱩᱝᱠᱩᱫᱚ ᱚᱠᱟᱴᱟᱜ ᱠᱩ ᱢᱮᱱᱮᱜ ᱠᱟᱱ ᱚᱲᱟᱜ ᱠᱷᱚᱡ ᱟᱭᱢᱟ ᱠᱟᱹᱢᱤ ᱢᱮᱱᱟᱜ ᱛᱟᱠᱩᱣᱟ ᱵᱟᱠᱩ ᱪᱟᱞᱟᱜ ᱫᱟᱲᱮᱜ ᱠᱟᱱᱟ ᱵᱟᱡᱟᱨᱛᱮ ᱚᱱᱟᱛᱮ ᱚᱱᱞᱟᱭᱤᱱ ᱨᱮᱜᱮ ᱠᱩ ᱥᱚᱯᱤᱝᱫᱟ ᱩᱝᱠᱩ ᱞᱟ ᱜᱤᱫ ᱫᱚ ᱚᱱᱞᱟᱭᱤᱱ ᱥᱚᱯᱤᱝᱦᱚᱸ ᱵᱷᱟᱜᱮ ᱜᱮᱭᱟ